ᱚᱠᱟᱨᱮ ᱦᱮᱱᱟᱢᱟ ᱥᱮ ᱪᱮᱫᱟᱜ ᱵᱟᱢ ᱦᱤᱡᱩᱜ ᱠᱟᱱᱟ ᱥᱮ ᱡᱟᱦᱟᱱᱟᱜ ᱚᱥᱩᱵᱤᱫᱷᱟ ᱠᱚ ᱢᱮᱱᱟᱜᱼᱟ ᱠᱤ ᱵᱟᱢ ᱦᱮᱡ ᱫᱟᱲᱮᱭᱟᱜᱼᱟ ᱟᱢᱟᱜ ᱛᱟᱹᱜᱤᱨᱮ ᱩᱱᱟᱹᱜ ᱜᱷᱟᱹᱲᱤᱡ ᱥᱮ ᱞᱟᱦᱟ ᱨᱮᱦᱚᱢ ᱞᱟᱹᱭ ᱫᱟᱲᱮᱭᱟᱜ ᱜᱮᱭᱟ ᱡᱮ ᱵᱟᱹᱧ ᱪᱟᱞᱟᱣ ᱫᱟᱲᱮᱭᱟᱜ ᱠᱟᱱᱟ ᱮᱴᱟᱜ ᱜᱟᱹᱰᱤ ᱧᱟᱢ ᱠᱟᱛᱮᱫ ᱦᱚᱸ ᱜᱟᱱ ᱠᱚᱜᱼᱟ ᱥᱮ ᱟᱢᱜᱮ ᱮᱴᱟᱜᱟᱜ ᱠᱚᱢ ᱵᱷᱮᱡᱟ ᱠᱮᱭᱟ ᱚᱱᱟ ᱤᱭᱟᱹᱛᱮ ᱤᱧᱫᱚ ᱱᱤᱭᱟᱹᱜᱮ ᱢᱮᱱ ᱥᱟᱱᱟᱧ ᱠᱟᱱᱟ ᱡᱮ ᱞᱚᱜᱚᱱ ᱠᱷᱚᱱ ᱞᱚᱜᱚᱱ ᱦᱤᱡᱩᱜ ᱢᱮ

ᱚᱱᱟ ᱥᱟᱶᱛᱮ ᱟᱞᱮᱦᱚᱸ ᱟᱢ ᱛᱟᱸᱜᱤᱨᱮ ᱮᱱᱟᱝ ᱠᱷᱚᱱ ᱥᱮᱛᱟᱜ ᱠᱷᱚᱱ ᱦᱮᱱᱟᱜ ᱞᱮᱭᱟ ᱨᱮᱸᱜᱮᱡ ᱛᱮᱜᱮ ᱥᱮ ᱪᱮᱫ ᱦᱚᱸ ᱵᱟᱞᱮ ᱡᱚᱢ ᱠᱟᱫᱼᱟ ᱟᱢᱟᱜ ᱛᱟᱺᱜᱤ ᱨᱮᱜᱮ ᱟᱞᱮᱫᱚ ᱟᱢᱟᱜ ᱛᱟᱺᱜᱤ ᱨᱮᱜᱮ ᱟᱞᱮᱫᱚ ᱱᱚᱝᱠᱟ ᱢᱮᱱᱟᱜ ᱞᱮᱭᱟ ᱟᱨ ᱥᱮ ᱦᱮᱱᱟᱜ ᱞᱮᱜᱮᱭᱟ ᱟᱢ ᱛᱤᱨᱮᱢ ᱥᱮᱴᱮᱨᱚᱜᱼᱟ ᱚᱱᱟᱜᱮ ᱥᱟᱨᱟᱠᱷᱚᱱ ᱞᱮ ᱩᱭᱦᱟᱹᱨ ᱵᱟᱲᱟᱭᱮᱫᱟ ᱛᱳ ᱟᱨ ᱛᱤᱨᱮᱢ ᱥᱮᱴᱮᱨᱚᱜᱼᱟ ᱞᱚᱜᱚᱱ ᱠᱷᱚᱱ ᱞᱚᱜᱚᱱ ᱥᱮᱴᱮᱨᱚᱜ ᱢᱮ ᱟᱢᱟᱜ ᱛᱟᱺᱜᱤᱨᱮ ᱦᱮᱱᱟᱜ ᱞᱮᱭᱟ ᱥᱮᱛᱟᱜ ᱠᱷᱚᱱ ᱛᱤᱠᱤᱱ ᱮᱱᱟ ᱛᱤᱠᱤᱱ ᱠᱷᱚᱱ ᱛᱟᱨᱟᱥᱤᱧᱚᱜ ᱠᱟᱱᱟ ᱛᱤᱨᱮᱢ ᱦᱤᱡᱩᱜᱼᱟ